ᱤᱧᱟᱹᱜ ᱵᱩᱡᱩᱱ ᱨᱮᱫᱚ ᱛᱟᱦᱮᱸ ᱠᱟᱱᱟ ᱱᱚᱣᱟ ᱴᱚᱴᱷᱟᱨᱮ ᱢᱤᱫᱴᱮᱱ ᱵᱟᱜᱣᱟᱱ ᱥᱮ ᱵᱟᱜᱟᱱ ᱵᱮᱱᱟᱣ ᱞᱮᱠᱷᱟᱱ ᱟᱹᱰᱤᱜᱮ ᱱᱟᱯᱟᱭ ᱠᱚᱜᱼᱟ ᱚᱱᱠᱟ ᱤᱧᱟᱹᱜ ᱯᱚᱨᱤᱠᱚᱞᱯᱚᱱᱟ ᱥᱮ ᱤᱧᱟᱹᱜ ᱢᱚᱱᱮ ᱢᱚᱱᱮ ᱛᱮᱜᱮᱭ ᱢᱮᱱᱮᱫ ᱛᱟᱦᱮᱸ ᱠᱟᱱᱟ ᱢᱮᱱᱠᱷᱟᱱ ᱤᱱᱟᱹᱛᱟᱭᱚᱢ ᱢᱤᱫᱴᱮᱱ ᱩᱫᱫᱳᱜᱽ ᱦᱮᱡ ᱮᱱᱟ ᱟᱹᱛᱩ ᱦᱚᱲᱟᱜ ᱥᱮ ᱱᱚᱣᱟ ᱮᱞᱟᱠᱟᱨᱮᱱ ᱵᱤᱨ ᱠᱟᱹᱢᱤᱭᱟᱹ ᱥᱮ ᱯᱷᱚᱨᱮᱥᱴ ᱰᱤᱯᱟᱨᱢᱮᱱᱴ ᱢᱮᱱ ᱮᱫᱟᱠᱚ ᱢᱤᱫᱴᱮᱱ ᱵᱟᱜᱣᱟᱱ ᱵᱚᱱ ᱵᱮᱱᱟᱣᱟ ᱟᱫᱚ ᱤᱧᱟᱹᱜ ᱡᱟᱦᱟᱸ ᱢᱚᱱᱮᱨᱮ ᱠᱩᱠᱢᱩ ᱛᱟᱦᱮᱸ ᱠᱟᱱᱟ ᱚᱱᱟ ᱫᱚ ᱤᱧ ᱦᱚᱸ ᱟᱥᱛᱮ ᱟᱥᱛᱮᱧ ᱨᱟᱲᱟᱭᱮᱫᱟ ᱢᱮᱱᱠᱷᱟᱱ ᱩᱱᱨᱮᱠᱚ ᱦᱚᱦᱚᱠᱮᱫᱟ ᱫᱮᱞᱟ ᱱᱚᱣᱟ ᱵᱚᱱ ᱠᱟᱹᱢᱤᱭᱟ ᱱᱚᱣᱟᱨᱮ ᱚᱠᱚᱭ ᱠᱚᱣᱟᱜ ᱪᱮᱫ ᱞᱮᱠᱟ ᱵᱩᱡᱽ ᱢᱮᱱᱟᱜᱼᱟ ᱱᱚᱣᱟ ᱜᱚᱲᱚ ᱥᱚᱯᱚᱦᱚᱫ ᱛᱮᱵᱚᱱ ᱠᱟᱹᱢᱤᱭᱟ ᱢᱮᱱᱠᱷᱟᱱ ᱚᱱᱟ ᱵᱟᱜᱣᱟᱱ ᱠᱟᱹᱢᱤ ᱵᱮᱱᱟᱣ ᱞᱮᱠᱷᱟᱱ ᱪᱮᱫ ᱟᱵᱚᱣᱟᱜ ᱞᱟᱵᱷ ᱦᱩᱭᱩᱜ ᱛᱟᱵᱚᱱᱟ ᱪᱮᱫ ᱵᱚᱱ ᱧᱟᱢᱟ ᱱᱚᱣᱟ ᱠᱚ ᱠᱩᱠᱞᱤ ᱵᱤᱵᱷᱤᱱᱱᱚ ᱫᱷᱚᱨᱚᱱ ᱨᱮᱱ ᱦᱚᱲ ᱠᱚ ᱠᱩᱠᱞᱤ ᱠᱚ ᱫᱚᱦᱚᱭᱮᱫᱟ ᱱᱚᱣᱟᱨᱮ ᱡᱟᱦᱟᱸᱭ ᱡᱟᱦᱟᱸ ᱞᱮᱠᱟ ᱢᱮᱱ ᱮᱫᱟ ᱱᱚᱣᱟ ᱵᱟᱜᱣᱟᱱ ᱠᱟᱹᱢᱤ ᱥᱮ ᱫᱟᱨᱮ ᱱᱟᱲᱤ ᱨᱚᱦᱚᱭ ᱞᱮᱠᱷᱟᱱ ᱟᱵᱚ ᱵᱚᱦᱩᱛ ᱠᱤᱪᱷᱩᱵᱚᱱ ᱧᱟᱢᱟ ᱫᱟᱨᱮ ᱠᱷᱚᱱᱟᱜ ᱵᱚᱦᱩᱛ ᱠᱤᱪᱷᱩ ᱫᱟᱨᱮ ᱱᱟᱲᱤ ᱥᱟᱠᱟᱢ ᱵᱤᱞᱤ ᱡᱚ ᱵᱤᱞᱤ ᱵᱚᱱ ᱧᱟᱢᱟ ᱟᱨ ᱡᱟᱦᱟᱸ ᱦᱚᱲᱢᱚ ᱨᱮᱱᱟᱜ ᱚᱠᱥᱤᱡᱮᱱ ᱡᱟᱦᱟᱸ ᱠᱚ ᱢᱮᱛᱟᱜ ᱠᱟᱱ ᱦᱚᱭ ᱦᱤᱥᱤᱫ ᱱᱟᱭ ᱱᱟᱯᱟᱭ ᱵᱟᱦᱟ ᱨᱮᱱᱟᱜ ᱥᱚᱸᱫᱷᱟᱲ ᱦᱚᱭᱵᱚᱱ ᱧᱟᱢᱟ ᱱᱚᱜᱼᱚ ᱱᱚᱣᱟᱜᱮ ᱟᱵᱚᱣᱟᱜ ᱢᱤᱫᱴᱮᱱ ᱯᱚᱨᱤᱵᱮᱥᱮ ᱵᱮᱱᱟᱣᱟ ᱯᱚᱨᱤᱵᱮᱥ ᱵᱮᱱᱟᱣ ᱠᱚᱛᱛᱮᱜᱮᱞᱮ ᱱᱚᱜᱼᱚᱭ ᱡᱮ ᱢᱤᱫᱴᱮᱱ ᱵᱟᱜᱽᱣᱟᱱ ᱵᱮᱱᱟᱣ ᱠᱚᱛᱛᱮᱜᱮᱞᱮ ᱚᱱᱟᱨᱮ ᱮᱠᱷᱚᱱ ᱟᱵᱚᱣᱟᱜ ᱪᱟᱨᱟ ᱠᱚ ᱵᱮᱱᱟᱣ ᱞᱟᱜᱟᱜ ᱛᱮ ᱜᱚᱲᱚ ᱥᱚᱯᱚᱦᱚᱫ ᱮᱢ ᱦᱩᱭᱮᱱᱟ ᱡᱮ ᱱᱚᱝᱠᱟ ᱠᱟᱛᱮᱫ ᱱᱚᱝᱠᱟᱭᱛᱟᱵᱚᱱ ᱯᱮ ᱟᱫᱚ ᱦᱟᱥᱟ ᱜᱩᱸᱰᱟᱹᱭᱯᱮ ᱱᱚᱝᱠᱟ ᱪᱟᱨᱟ ᱵᱚᱱ ᱵᱮᱱᱟᱣᱟ ᱪᱟᱨᱟ ᱵᱮᱱᱟᱣ ᱠᱟᱛᱮᱫ ᱰᱳᱵ ᱵᱚᱱ ᱞᱟᱭᱟ ᱜᱟᱰᱞᱟᱜ ᱵᱚᱱ ᱞᱟᱭᱟ ᱚᱱᱟ ᱞᱚᱞᱚᱜᱼᱟ ᱚᱱᱟ ᱯᱚᱨᱮ ᱦᱟᱥᱟ ᱵᱚᱱ ᱮᱴᱟᱜ ᱜᱩᱨᱤᱡ ᱦᱟᱥᱟ ᱵᱚᱱ ᱞᱟᱜᱟᱣᱟ ᱥᱮ ᱯᱟᱠ ᱦᱟᱥᱟ ᱵᱚᱱ ᱞᱟᱜᱟᱣᱟ ᱛᱟᱨᱯᱚᱨᱮ ᱫᱟᱨᱮᱵᱚᱱ ᱨᱚᱦᱚᱭᱟ ᱟᱨ ᱚᱱᱟ ᱛᱟᱭᱚᱢ ᱟᱵᱚ ᱦᱚᱸ ᱡᱚᱛᱚ ᱠᱚᱛᱮᱵᱚᱱ ᱧᱮᱞᱟ ᱡᱟᱛᱮ ᱱᱚᱣᱟ ᱫᱟᱨᱮ ᱱᱟᱲᱤ ᱦᱩᱭᱩᱜ ᱛᱟᱵᱚᱱᱟ ᱦᱟᱯᱮᱱ ᱫᱤᱱ ᱨᱮ ᱵᱚᱦᱩᱛ ᱠᱤᱪᱷᱩᱵᱚᱱ ᱧᱟᱢᱟ ᱢᱟᱛᱠᱚᱢ ᱥᱟᱨᱡᱚᱢ ᱵᱤᱞᱤ ᱠᱚ ᱡᱟᱱᱩᱢ ᱵᱤᱞᱤ ᱠᱚ ᱠᱩᱫᱽ ᱠᱚ ᱥᱚᱥᱚ ᱠᱚ ᱢᱮᱨᱟᱞ ᱠᱚ ᱵᱚᱦᱩᱛ ᱠᱤᱪᱷᱩ ᱫᱟᱨᱮ ᱟᱵᱚᱵᱚᱱ ᱨᱚᱦᱚᱭ ᱞᱮᱠᱷᱟᱱ ᱵᱚᱦᱩᱛ ᱠᱤᱪᱷᱩ ᱵᱚᱱ ᱧᱟᱢᱟ ᱨᱟᱱ ᱢᱩᱨᱜᱟᱹᱱ ᱥᱮᱫ ᱯᱟᱦᱚᱴᱟ ᱠᱷᱚᱱ ᱦᱚᱸ ᱟᱨ ᱟᱵᱚᱣᱟᱜ ᱯᱚᱨᱤᱵᱮᱥ ᱦᱚᱸ ᱦᱚᱭ ᱦᱤᱸᱥᱤᱫ ᱦᱚᱸ ᱱᱟᱯᱟᱭ ᱵᱚᱱ ᱧᱟᱢᱟ ᱱᱚᱜ ᱱᱚᱝᱠᱟ ᱠᱟᱛᱮᱫ ᱡᱟᱦᱟᱸ ᱤᱧᱟᱹᱜ ᱢᱚᱱᱮᱨᱮ ᱠᱩᱠᱢᱩ ᱛᱟᱦᱮᱸ ᱠᱟᱱᱟ ᱱᱚᱜᱼᱚ ᱱᱚᱝᱠᱟ ᱠᱟᱛᱮᱫ ᱵᱮᱱᱟᱣ ᱦᱩᱭ ᱟᱠᱟᱱᱟ ᱛᱮᱦᱤᱧ ᱜᱟᱯᱟ ᱦᱚᱸ ᱚᱱᱟ ᱨᱮᱱᱟᱜ ᱯᱨᱚᱛᱤᱯᱷᱚᱞᱚᱱ ᱧᱟᱢᱚᱜᱚᱜ ᱠᱟᱱᱟ ᱱᱚᱜᱼᱚᱭᱡᱮ ᱵᱤᱨ ᱠᱚ ᱡᱟᱦᱟᱸ ᱱᱟᱦᱟᱜ ᱫᱚ ᱢᱤᱫᱴᱮᱱ ᱟᱵᱚᱣᱟᱜ ᱠᱟᱹᱢᱤᱨᱮ ᱟᱹᱛᱩ ᱚᱲᱟᱜᱨᱮ ᱡᱟᱦᱟᱸ ᱵᱤᱨ ᱥᱩᱨ ᱦᱮᱱᱟᱜᱼᱟ ᱚᱱᱟ ᱠᱚ ᱵᱤᱨ ᱨᱮ ᱱᱤᱛᱚᱜ ᱠᱤᱪᱷᱩ ᱜᱚᱲᱚ ᱧᱟᱢᱚᱜ ᱠᱟᱱᱟ ᱱᱚᱣᱟ ᱠᱚ ᱡᱚᱠᱷᱚᱱ ᱦᱟᱨᱟ ᱵᱩᱨᱩ ᱟᱠᱟᱱᱟ ᱛᱮᱦᱤᱧ ᱜᱟᱯᱟ ᱫᱚ ᱚᱱᱟ ᱠᱩᱠᱢᱩ ᱥᱟᱨᱤᱭᱟᱠᱟᱱᱟ ᱚᱱᱟ ᱠᱚ ᱥᱚᱨᱠᱟᱨ ᱦᱚᱸ ᱜᱚᱲᱚ ᱮᱢ ᱦᱩᱭ ᱟᱠᱟᱱᱟ ᱚᱱᱟ ᱨᱮᱦᱚᱸ ᱟᱵᱚ ᱯᱷᱤᱯᱴᱤ ᱯᱟᱨᱥᱮᱱ ᱧᱟᱢᱚᱜ ᱠᱟᱱᱟ

ᱛᱚ ᱱᱚᱜᱼᱚ ᱱᱚᱣᱟᱜᱮ ᱢᱤᱫᱴᱮᱱ ᱟᱵᱚᱣᱟᱜ ᱫᱟᱨᱮ ᱱᱟᱲᱤ ᱨᱚᱦᱚᱭ ᱨᱮᱱᱟᱜ ᱢᱤᱫᱴᱮᱱ ᱥᱚᱞᱦᱮ ᱥᱮ ᱟᱵᱚᱣᱟᱜ ᱩᱭᱦᱟᱹᱨ ᱥᱮ ᱟᱵᱚᱣᱟᱜ ᱪᱤᱱᱛᱟᱹ ᱵᱷᱟᱽᱵᱱᱟ ᱱᱚᱣᱟᱨᱮ ᱜᱚᱲᱚ ᱦᱮᱡ ᱟᱠᱟᱱᱟ ᱟᱨ ᱱᱚᱝᱠᱟ ᱜᱮ ᱫᱤᱥᱚᱢ ᱨᱮ ᱫᱟᱨᱮ ᱱᱟᱲᱤ ᱠᱚ ᱡᱟᱛᱮ ᱵᱚᱱ ᱨᱚᱦᱚᱭ ᱫᱟᱲᱮᱭᱟᱜ ᱱᱟᱯᱟᱭᱛᱮ ᱯᱚᱨᱟᱢᱚᱨᱥᱚ ᱦᱟᱛᱟᱣ ᱠᱟᱛᱮᱫ ᱡᱚᱛᱚ ᱦᱚᱲ ᱛᱮ ᱡᱟᱛᱮ ᱵᱚᱱ ᱵᱮᱱᱟᱣ ᱢᱟ ᱱᱚᱣᱟᱜᱮ ᱟᱵᱚᱣᱟᱜ ᱯᱚᱨᱤᱵᱮᱥᱮ ᱵᱮᱱᱟᱣ ᱢᱟ ᱟᱨ ᱚᱱᱟ ᱛᱮᱦᱚᱸ ᱠᱤᱪᱷᱩ ᱜᱚᱲᱚᱵᱚᱱ ᱧᱟᱢ ᱮᱫᱟ ᱱᱤᱭᱟᱹ ᱠᱚ ᱠᱚᱭᱮᱠᱴᱤ ᱠᱟᱛᱷᱟᱜᱮ ᱥᱚᱞᱦᱮᱧ ᱫᱚᱦᱚᱭᱮᱫᱟ ᱡᱟᱛᱮ ᱱᱚᱣᱟ ᱠᱚ ᱩᱭᱦᱟᱹᱨ ᱠᱟᱛᱮᱫ ᱟᱨᱚ ᱫᱤᱥᱚᱢᱨᱮ ᱱᱚᱝᱠᱟᱜᱮ ᱵᱮᱱᱟᱣ ᱛᱟᱵᱚᱱ ᱯᱮ ᱡᱟᱛᱷᱮ ᱟᱵᱚᱣᱟᱜ ᱟᱵᱚᱣᱟᱜ ᱮᱞᱟᱠᱟ ᱨᱮᱱᱟᱜ ᱥᱮ ᱟᱵᱚᱣᱟᱜ ᱵᱤᱨ ᱯᱟᱠᱟᱲ ᱨᱮᱱᱟᱜ ᱥᱮ ᱟᱵᱚᱣᱟᱜ ᱚᱲᱟᱜ ᱵᱟᱠᱷᱳᱞ ᱨᱮᱱᱟᱜ ᱥᱮ ᱟᱵᱚᱣᱟᱜ ᱚᱲᱟᱜ ᱰᱤᱸᱰᱟᱹ ᱫᱷᱟᱨᱮ ᱠᱚᱨᱮ ᱫᱟᱨᱮ ᱠᱚ ᱨᱚᱦᱚᱭᱢᱟ ᱟᱨ ᱱᱚᱣᱟᱠᱚ ᱟᱛᱮᱫ ᱜᱮ ᱡᱤᱭᱚᱱ ᱠᱚ ᱠᱤᱪᱷᱩᱵᱚᱱ ᱠᱷᱟᱸᱰᱟᱣᱟ